ᱤᱧ ᱢᱤᱫᱴᱟᱹᱱ ᱤᱧ ᱦᱟᱛᱟᱣ ᱞᱮᱫ ᱛᱟᱦᱮᱸᱫᱼᱟ ᱚᱱᱟ ᱵᱚᱦᱚᱜ ᱩᱵ ᱠᱚ ᱡᱮᱢᱚᱱ ᱵᱟᱝ ᱧᱩᱨᱦᱩᱜᱼᱟ ᱚᱱᱟ ᱞᱟᱹᱜᱤᱫᱛᱮᱧ ᱦᱟᱛᱟᱣ ᱞᱮᱫᱼᱟ ᱦᱟᱛᱟᱣ ᱠᱟᱛᱮᱫ ᱚᱱᱟ ᱵᱚᱦᱚᱜᱨᱮᱧ ᱞᱟᱜᱟᱣ ᱵᱟᱲᱟ ᱠᱮᱫᱼᱟ ᱢᱟᱲᱟᱝᱼᱢᱟᱲᱟᱝ ᱢᱟ ᱟᱹᱰᱤᱜᱮ ᱪᱮᱦᱨᱟᱧ ᱵᱩᱡᱷᱟᱹᱣ ᱠᱮᱫᱼᱟ ᱵᱚᱦᱚᱜ ᱠᱚᱦᱚᱸ ᱨᱮᱭᱟᱲ ᱫᱷᱟᱨᱟᱭᱮᱱ ᱛᱤᱧᱟᱹ ᱟᱨ ᱩᱯ ᱠᱚᱦᱚᱸ ᱱᱟᱥᱮ ᱥᱟᱶᱟᱨ ᱜᱮ ᱡᱷᱟᱹᱞᱟᱹᱜ ᱠᱟᱱ ᱛᱟᱦᱮᱸᱫ ᱢᱮᱱᱠᱷᱟᱱ ᱪᱮᱫ ᱡᱮ ᱪᱤᱠᱟᱹᱭᱮᱱᱟ ᱚᱠᱟᱦᱚᱸ ᱵᱟᱹᱧ ᱴᱷᱤᱠᱟᱹ ᱫᱟᱲᱮᱭᱟᱫᱟ ᱠᱤᱪᱷᱩ ᱫᱤᱱ ᱯᱚᱨᱮ ᱠᱷᱟᱱᱜᱮ ᱮᱢᱚᱱ ᱩᱯ ᱧᱩᱨᱩ ᱮᱦᱚᱵ ᱮᱱᱟ ᱧᱩᱨᱼᱧᱩᱨᱛᱮ ᱮᱠᱫᱚᱢ ᱵᱚᱦᱚᱜ ᱠᱚ ᱪᱟᱰᱨᱟ ᱪᱟᱵᱟᱭᱮᱱ ᱛᱤᱧᱟ ᱟᱫᱚ ᱱᱚᱜᱼᱚ ᱱᱚᱣᱟᱜᱮ ᱵᱤᱱᱟᱹ ᱵᱟᱲᱟᱭᱛᱮ ᱥᱮ ᱵᱤᱱᱟᱹ ᱤᱭᱟᱹᱛᱮ ᱟᱹᱛᱷᱟᱹᱲᱤ ᱡᱤᱱᱤᱥ ᱞᱟᱜᱟᱣ ᱵᱟᱭ ᱴᱷᱤᱠᱟ ᱟᱨ ᱱᱚᱣᱟ ᱠᱚᱫᱚ ᱚᱠᱟ ᱠᱚᱪᱚ ᱱᱟᱯᱟᱭ ᱜᱮᱭᱟ ᱢᱮᱱᱠᱷᱟᱱ ᱚᱠᱟ ᱠᱚᱪᱚ ᱟᱹᱰᱤᱜᱮ ᱵᱟᱝ ᱴᱷᱤᱠᱟ ᱚᱱᱟᱫᱚ ᱵᱷᱤᱱᱟᱹᱼᱵᱷᱤᱱᱟᱹ ᱠᱚ ᱦᱮᱱᱟᱜ ᱠᱚᱣᱟ ᱩᱱᱠᱩ ᱫᱚ ᱦᱟᱹᱱᱤᱼᱱᱷᱟᱹᱭᱟᱜ ᱱᱚᱠᱚᱞ ᱵᱟᱲᱟ ᱠᱟᱛᱮᱫ ᱠᱚ ᱪᱟᱞᱟᱣᱮᱫᱼᱟ ᱠᱚ ᱚᱱᱟᱛᱮ ᱱᱚᱣᱟ ᱠᱚᱨᱮ ᱠᱷᱚᱱ ᱫᱚ ᱟᱹᱰᱤ ᱥᱟᱵᱽᱫᱷᱟᱱ ᱯᱮ ᱛᱟᱦᱮᱱ ᱛᱟᱵᱚᱱᱟ ᱦᱳᱭ ᱢᱟ ᱮᱱᱠᱷᱟᱱ ᱡᱚᱦᱟᱨ ᱜᱮ